ᱞᱟᱹᱭ ᱤᱫᱟᱹᱧ ᱟᱵᱮᱱ ᱢᱟᱪᱮᱛᱟᱹᱱᱤ ᱵᱮᱱ ᱞᱟᱹᱭ ᱮᱫᱟ ᱟᱸᱻ ᱤᱧᱫᱚ ᱟᱵᱮᱱ ᱨᱮᱱᱜᱮ ᱢᱤᱫᱴᱮᱱ ᱥᱴᱩᱰᱮᱱᱴ ᱤᱧ ᱞᱟᱹᱭ ᱮᱫᱟ ᱟᱸᱦ ᱟᱵᱮᱱ ᱴᱷᱮᱱ ᱢᱤᱫ ᱴᱮᱱ ᱟᱸ ᱠᱩᱠᱞᱤ ᱛᱟᱦᱮᱸ ᱠᱟᱱᱟ ᱡᱮ ᱦᱚᱸᱱ ᱵᱟᱸᱠᱩᱲᱟ ᱦᱚᱱᱚᱛ ᱨᱮ ᱛᱤᱱᱟᱹᱜ ᱜᱟᱱ ᱢᱟᱱᱮ ᱱᱚᱣᱟ ᱟᱥᱮ ᱯᱟᱥᱮ ᱡᱟᱭᱜᱟ ᱠᱚᱨᱮ ᱟᱸ ᱛᱤᱱᱟᱹᱜ ᱜᱟᱱ ᱠᱚᱞᱮᱡᱽ ᱥᱮ ᱥᱠᱩᱞ ᱠᱚ ᱛᱤᱱᱟᱹᱜ ᱜᱟᱱ ᱢᱮᱱᱟᱜ ᱟ ᱦᱮᱸ ᱛᱚ ᱞᱟᱹᱭ ᱮᱫᱟᱞᱤᱧ ᱡᱮ ᱟᱸ ᱱᱚᱶᱟ ᱥᱟᱶᱛᱟᱞᱤ ᱨᱮᱱ ᱥᱴᱩᱰᱮᱱᱴ ᱠᱚ ᱪᱮᱫ ᱞᱮᱠᱟ ᱢᱮᱱᱟᱜ ᱠᱚᱣᱟ

ᱚ ᱛᱚ ᱟᱹᱞᱤᱧ ᱞᱤᱧ ᱞᱟᱹᱭᱮᱫ ᱛᱟᱦᱮᱫ ᱡᱮ ᱱᱚᱶᱟ ᱥᱟᱶᱛᱟᱞ ᱛᱮ ᱡᱩᱫᱤ ᱞᱤᱧ ᱯᱟᱲᱦᱟᱜ ᱟ ᱯᱚᱨᱮᱛᱮ ᱟᱸᱻ ᱪᱟᱹᱠᱨᱤ ᱧᱟᱢ ᱨᱮᱱᱟᱜ ᱪᱟᱱᱥ ᱢᱮᱱᱟᱜ ᱟ ᱦᱮᱸ ᱚᱱᱟ ᱛᱮᱜᱮᱞᱤᱧ ᱯᱟᱲᱦᱟᱜ ᱠᱟᱱᱟ ᱚᱱᱟ ᱠᱷᱟᱹᱛᱤᱨ ᱛᱮ ᱠᱟᱹᱴᱤᱡ ᱟᱸᱜ ᱠᱷᱚᱵᱚᱨ ᱞᱤᱧ ᱦᱟᱛᱟᱣ ᱮᱫ ᱛᱟᱦᱮᱸᱫ ᱦᱮᱸ ᱚᱱᱟ ᱜᱮᱞᱤᱧ ᱞᱟᱹᱭᱮᱫ ᱛᱟᱦᱮᱫ ᱴᱷᱤᱠ ᱜᱮᱭᱟ ᱛᱟᱦᱚᱞᱤᱧ ᱫᱚᱦᱚᱭ ᱮᱫᱟ